ᱤᱧᱟᱹᱜ ᱠᱩᱥᱤᱭᱟᱜ ᱯᱟᱭᱨᱟ ᱴᱷᱟᱶ ᱫᱚ ᱜᱟᱹᱰᱭᱟᱹ ᱠᱟᱱᱟ ᱜᱟᱹᱰᱭᱟᱹ ᱨᱮ ᱯᱟᱭᱨᱟ ᱫᱚ ᱟᱹᱞᱤᱧ ᱟᱹᱰᱤ ᱨᱟᱹᱥᱠᱟᱹ ᱜᱮᱞᱤᱧ ᱟᱹᱭᱠᱟᱹᱣᱟ ᱪᱤᱠᱟᱹ ᱡᱮ ᱯᱟᱭᱨᱟ ᱞᱟᱹᱜᱤᱫ ᱚᱸᱰᱮᱦᱚᱸ ᱫᱟᱜ ᱤᱭᱟᱹ ᱢᱤᱫ ᱥᱚᱢᱟᱱ ᱛᱟᱦᱮᱱᱟ ᱟᱨ ᱞᱤᱸᱜᱤ ᱫᱟᱜ ᱦᱚᱸ ᱵᱟᱭ ᱛᱟᱦᱮᱱᱟ ᱢᱤᱫ ᱵᱟᱨᱟ ᱵᱟᱹᱨᱤ ᱫᱟᱜ ᱛᱟᱦᱮᱱᱟ ᱟᱨ ᱱᱚᱣᱟᱨᱮ ᱯᱟᱭᱨᱟ ᱦᱚᱸ ᱟᱹᱰᱤ ᱪᱮᱦᱨᱟᱞᱤᱧ ᱵᱩᱡᱷᱟᱹᱣᱟ ᱱᱚᱣᱟ ᱯᱟᱥᱴᱟ ᱠᱷᱚᱱ ᱦᱟᱱᱟ ᱯᱟᱥᱴᱟ ᱮᱱᱠᱷᱟᱱ ᱫᱚ ᱢᱤᱫ ᱥᱚᱢᱟᱱ ᱫᱟᱜ ᱨᱮ ᱯᱟᱭᱨᱟᱜ ᱫᱚ ᱩᱱᱟᱹᱜ ᱞᱟᱸᱜᱟ ᱦᱚᱸ ᱵᱟᱭ ᱵᱩᱡᱷᱟᱹᱜᱼᱟ ᱟᱨ ᱱᱚᱝᱠᱟ ᱜᱮ ᱠᱩᱥᱤ ᱫᱚ ᱡᱮᱛᱮ ᱡᱟᱭᱜᱟ ᱞᱤᱧ ᱠᱩᱥᱤᱭᱟᱜᱼᱟ ᱞᱮᱠᱤᱱ ᱵᱮᱥᱤ ᱟᱹᱞᱤᱧᱟᱜ ᱠᱩᱥᱤ ᱫᱚ ᱚᱱᱟ ᱜᱟᱹᱰᱭᱟᱹ ᱜᱮ ᱟᱨ ᱚᱱᱮ ᱫᱟᱨᱦᱟ ᱦᱚᱸ ᱢᱤᱫ ᱥᱚᱢᱟᱱᱜᱮ ᱛᱟᱦᱮᱱᱟ ᱟᱨ ᱵᱟᱠᱷᱟᱡ ᱜᱟᱰᱟ ᱨᱮᱫᱚ ᱞᱤᱸᱜᱤ ᱫᱟᱜ ᱫᱚ ᱯᱟᱭᱨᱟ ᱫᱚ ᱛᱷᱚᱲᱟ ᱜᱟᱱ ᱤᱭᱟᱹ ᱜᱮᱭᱟ ᱢᱩᱥᱠᱤᱞ ᱦᱚᱸ ᱢᱩᱥᱠᱤᱞ ᱫᱷᱟᱨᱟ ᱜᱮᱭᱟ ᱟᱨ ᱦᱟᱱᱛᱮ ᱱᱟᱛᱮ ᱟᱹᱰᱤᱡᱳᱨ ᱦᱟᱱᱛᱮ ᱱᱟᱛᱮ ᱵᱤᱱ ᱪᱟᱞᱟᱣ ᱫᱟᱲᱮᱭᱟᱜᱼᱟ ᱞᱤᱸᱜᱤᱱ ᱫᱟᱜ ᱨᱮᱫᱚ ᱯᱟᱭᱨᱟ ᱫᱚ ᱚᱱᱠᱟ ᱵᱟᱭ ᱜᱟᱱ ᱜᱚᱫᱚᱜᱼᱟ ᱟᱨ ᱱᱚᱣᱟ ᱡᱟᱦᱟᱸ ᱛᱚᱸᱵᱟ ᱫᱟᱜ ᱡᱟᱦᱟᱸ ᱞᱮᱠᱟ ᱵᱚᱱ ᱢᱮᱱᱟ ᱤᱭᱟᱹ ᱫᱚ ᱜᱟᱹᱰᱭᱟᱹ ᱠᱚᱫᱚ ᱛᱚᱢᱵᱟᱫᱟᱜ ᱠᱟᱱᱟ ᱚᱱᱟ ᱛᱚᱸᱵᱟ ᱫᱟᱜ ᱨᱮ ᱯᱟᱭᱨᱟ ᱫᱚ ᱢᱤᱫ ᱥᱚᱢᱟᱱᱮᱢ ᱯᱟᱭᱨᱟᱜᱼᱟ ᱦᱟᱱᱛᱮ ᱱᱟᱛᱮ ᱵᱟᱹᱵᱤᱱ ᱪᱟᱞᱟᱜᱼᱟ ᱟᱹᱵᱤᱱ ᱵᱟᱠᱷᱟᱡ ᱦᱟᱱᱛᱮ ᱱᱟᱛᱮ ᱵᱟᱹᱵᱤᱱ ᱪᱟᱞᱟᱣ ᱫᱟᱲᱮᱭᱟᱜᱼᱟ